ᱥᱟᱱᱛᱟᱞᱤ ᱚᱞ ᱛᱮ ᱯᱟᱲᱦᱟᱣ ᱠᱚ ᱟᱹᱰᱤ ᱢᱚᱡᱽ ᱜᱮᱭᱟ ᱪᱮᱫᱟᱜ ᱥᱮ ᱱᱮᱛᱟᱨ ᱫᱚ ᱵᱟᱠᱚ ᱵᱮᱸᱜᱮᱫᱟᱜ ᱠᱟᱱᱟ ᱪᱮᱫᱟᱜ ᱱᱮᱛᱟᱨ ᱫᱚ ᱦᱚᱲ ᱠᱚ ᱥᱮ ᱡᱟᱦᱟᱱ ᱠᱚᱜᱮ ᱦᱤᱱᱫᱤ ᱛᱮᱠᱚ ᱨᱚᱲᱫᱟ ᱟᱹᱰᱤ ᱞᱟᱡᱟᱣ ᱟᱹᱭᱠᱟᱹᱣ ᱠᱮᱭᱟ ᱪᱮᱫᱟᱜ ᱦᱚᱲ ᱦᱚᱯᱚᱱ ᱠᱟᱱᱟᱢ ᱪᱮᱫᱟᱜ ᱦᱤᱱᱫᱤ ᱛᱮᱫᱚᱢ ᱥᱮ ᱡᱟᱦᱟᱱᱟᱜ ᱛᱮᱜᱮᱢ ᱨᱚᱲᱟ ᱪᱮᱫᱟᱜ ᱦᱚᱲ ᱫᱚ ᱦᱚᱲ ᱦᱚᱯᱚᱱ ᱛᱮᱜᱮ ᱞᱟᱦᱟᱜᱼᱟ ᱥᱮ ᱢᱚᱡᱽ ᱜᱮᱢ ᱜᱟᱞᱢᱟᱨᱟᱣᱟ ᱪᱮᱫᱟᱜ ᱛᱮ ᱦᱚᱲ ᱦᱚᱯᱚᱱᱟᱜ ᱥᱟᱱᱛᱟᱞᱤ ᱫᱚ ᱱᱤᱭᱟᱹ ᱠᱟᱱᱟ ᱟᱢᱫᱚ ᱦᱤᱱᱫᱤ ᱛᱮᱢ ᱨᱚᱲᱟ ᱥᱮ ᱛᱮᱜᱮᱢ ᱨᱚᱲᱟ ᱛᱤᱱᱟᱹᱜ ᱦᱚᱲ ᱫᱚ ᱡᱟᱹᱛ ᱵᱟᱵᱚᱱ ᱵᱟᱹᱲᱤᱡ ᱛᱟᱵᱚᱱᱟ ᱥᱮ ᱵᱟᱹᱲᱤᱡ ᱠᱷᱟᱱ ᱟᱢᱫᱚ ᱢᱚᱡᱽ ᱫᱚ ᱵᱟᱝ ᱦᱩᱭᱩᱜ ᱠᱟᱱᱟ ᱪᱮᱫᱟᱜ ᱮᱱᱛᱮᱫ ᱦᱚᱲ ᱦᱚᱯᱚᱱ ᱫᱚ ᱠᱟᱹᱴᱤᱡ ᱠᱷᱚᱱ ᱠᱚ ᱦᱟᱨᱟᱭᱮᱫ ᱵᱚᱱᱟ ᱦᱤᱱᱫᱤ ᱛᱮᱵᱚᱱ ᱨᱚᱲᱟ ᱥᱮ ᱪᱮᱫ ᱠᱚᱪᱚ ᱦᱟᱱᱟ ᱱᱚᱣᱟ ᱫᱚᱵᱚᱱ ᱨᱚᱲᱟ ᱤᱝᱞᱤᱥ ᱛᱮ ᱥᱮ ᱮᱢᱟᱱ ᱛᱮᱭᱟᱜ ᱠᱚ ᱦᱚᱲ ᱦᱚᱯᱚᱱ ᱫᱚ ᱪᱮᱫᱟᱜ ᱵᱟᱵᱚᱱ ᱞᱟᱦᱟᱜ ᱠᱟᱱᱟ